ᱟᱞᱮᱭᱟᱧᱡ ᱨᱮ ᱠᱤᱪᱷᱩ ᱞᱟᱠᱪᱟᱨ ᱢᱟ ᱢᱮᱱᱟᱜ ᱜᱮ ᱡᱟᱦᱟᱸ ᱫᱚ ᱱᱤᱛᱚᱜ ᱦᱚᱞᱮ ᱯᱟᱞᱟᱣ ᱮᱫᱟ ᱚᱱᱟ ᱫᱚ ᱦᱩᱭᱩᱜ ᱠᱟᱱᱟ ᱵᱟᱠᱷᱳᱞ ᱯᱩᱡᱳ ᱡᱟᱦᱟᱸ ᱫᱚ ᱵᱟᱦᱟ ᱥᱚᱦᱚᱨᱟᱭ ᱟᱫᱚᱢ ᱠᱚᱫᱚ ᱢᱟᱨᱮ ᱯᱤᱲᱦᱤᱠᱩ ᱡᱟᱦᱟᱭ ᱯᱤᱲᱦᱤ ᱠᱩ ᱠᱟᱹᱢᱤ ᱟᱹᱜᱩ ᱟᱠᱟᱫᱟ ᱚᱱᱟ ᱠᱟᱹᱢᱤ ᱦᱚᱨᱟ ᱠᱩ ᱚᱱᱟ ᱥᱟᱶᱛᱮ ᱡᱮ ᱚᱱᱟ ᱫᱚ ᱟᱞᱮᱭᱟᱜ ᱠᱟᱞᱪᱟᱨ ᱠᱟᱱᱟ ᱡᱮ ᱯᱩᱡᱳᱨᱮ ᱵᱟᱵᱟ ᱛᱟᱠᱚ ᱯᱩᱱᱭᱟᱹ ᱵᱚᱭᱦᱟ ᱠᱷᱟᱱ ᱠᱩ ᱛᱳ ᱯᱨᱚᱛᱷᱚᱢ ᱵᱟᱨ ᱯᱮ ᱵᱚᱪᱷᱚᱨ ᱫᱚ ᱯᱮ ᱵᱚᱪᱷᱚᱨ ᱫᱚ ᱞᱟᱹᱴᱩ ᱦᱚᱲᱮ ᱠᱟᱹᱢᱤᱭᱟ ᱤᱱᱟᱹ ᱯᱚᱨ ᱫᱚ ᱛᱟᱞᱟ ᱦᱚᱲᱮ ᱯᱩᱡᱳᱭᱟ ᱤᱱᱟᱹ ᱛᱟᱭᱚᱢ ᱫᱚ ᱛᱟᱨᱯᱚᱨᱮ ᱱᱤᱡ ᱛᱟᱨᱯᱚᱨᱮ ᱫᱚ ᱛᱟᱨᱯᱚᱨᱮ ᱱᱤᱡ ᱯᱩᱱ ᱦᱚᱲ ᱯᱩᱨᱟᱹᱣ ᱠᱟᱛᱮᱫ ᱟᱵᱟᱨ ᱥᱮᱭ ᱚᱱᱠᱟ ᱠᱷᱚᱱ ᱜᱮ ᱥᱩᱨᱩᱜᱼᱟ ᱟᱨᱠᱤ ᱛᱤᱱᱟᱸᱜ ᱦᱚᱲ ᱦᱮᱱᱟᱜ ᱠᱚᱣᱟ ᱥᱟᱱᱟᱢ ᱦᱚᱲ ᱠᱚ ᱯᱩᱡᱳᱭᱟ ᱟᱨ ᱡᱮᱞᱮ ᱴᱷᱟᱹᱠᱩᱨ ᱡᱤᱱᱤ ᱟᱞᱮ ᱯᱚᱨᱚᱵ ᱠᱚᱨᱮ ᱞᱮ ᱵᱮᱵᱚᱦᱟᱨᱟ ᱚᱱᱟ ᱫᱚ ᱦᱩᱭᱩᱜ ᱠᱟᱱᱟ ᱢᱤᱫᱴᱮᱱ ᱫᱚ ᱯᱟᱹᱪᱤ ᱠᱤᱝᱵᱟ ᱫᱷᱩᱛᱤ ᱠᱟᱛᱮ ᱜᱮ ᱯᱩᱡᱳᱦᱩᱭᱩᱜᱼᱟ ᱟᱨ ᱯᱩᱡᱳ ᱥᱳᱢᱚᱭ ᱡᱟᱦᱟᱸ ᱫᱚᱞᱮ ᱵᱮᱵᱚᱦᱟᱨᱟ ᱚᱱᱟ ᱫᱚ ᱦᱩᱭᱩᱜ ᱠᱟᱱᱟ ᱡᱮ ᱟᱞᱮᱫᱚ ᱡᱟᱦᱟᱱᱟᱜ ᱜᱮ ᱡᱤᱱᱤᱥ ᱠᱩᱡ ᱟᱨᱠᱤ ᱯᱩᱡᱟᱹ ᱡᱤᱱᱤ ᱠᱩ ᱚᱱᱟ ᱠᱩᱡ ᱥᱟᱱᱟᱢ ᱦᱟᱴᱟᱜ ᱛᱮᱞᱮ ᱩᱰᱩᱠᱟ ᱯᱷᱚᱞ ᱦᱳᱠ ᱪᱟᱣᱞᱮ ᱠᱚ ᱦᱳᱠ ᱡᱟᱦᱟᱱᱟᱜ ᱜᱮ ᱚᱱᱟ ᱠᱩᱡ ᱫᱚ ᱟᱞᱮ ᱫᱚ ᱥᱟᱱᱟᱢ ᱦᱟᱴᱟᱜ ᱛᱮᱞᱮ ᱩᱰᱩᱠᱟ ᱵᱮᱵᱚᱦᱟᱨ ᱟᱞᱮ ᱯᱩᱡᱳ ᱠᱚᱨᱮ ᱞᱮ ᱵᱮᱵᱚᱦᱟᱨᱟ ᱯᱩᱡᱳ ᱨᱟᱱᱟᱜ ᱥᱟᱢᱟᱞ ᱯᱟᱹᱛᱤ ᱢᱟᱹᱞᱤ ᱠᱩᱡ ᱯᱷᱩᱞ ᱵᱟᱦᱟ ᱠᱩᱡ ᱥᱟᱱᱟᱢ ᱜᱮ ᱟᱞᱮ ᱡᱚᱛᱚ ᱫᱚ ᱮᱴᱟᱜ ᱨᱮ ᱵᱟᱝ ᱛᱷᱟᱹᱨᱤ ᱠᱚᱨᱮ ᱵᱟᱝ ᱫᱚᱦᱚ ᱠᱟᱛᱮ ᱚᱱᱟ ᱫᱚ ᱥᱟᱱᱟᱢ ᱟᱞᱮ ᱦᱟᱴᱟᱜ ᱨᱮᱞᱮ ᱫᱚᱦᱚᱭ ᱛᱟᱸᱦᱮᱱᱟ